ᱟᱵᱚᱣᱟᱜ ᱵᱷᱟᱨᱚᱛ ᱫᱤᱥᱚᱢ ᱛᱤᱥ ᱯᱷᱩᱨᱜᱟᱹᱞ ᱞᱮᱱᱟ ᱟᱵᱚᱣᱟᱜ ᱵᱷᱟᱨᱚᱛ ᱫᱤᱥᱚᱢ ᱫᱚ ᱯᱷᱩᱨᱜᱟᱹᱞ ᱞᱮᱱᱟ ᱜᱮᱞ ᱢᱚᱬᱮᱭᱟᱱ ᱟᱜᱚᱥᱴ ᱜᱮ ᱟᱨᱮᱥᱟᱭ ᱯᱩᱱᱜᱮᱞ ᱮᱭᱟᱭ ᱥᱟᱞ ᱨᱮ